ᱵᱟᱦᱟ ᱮᱱᱮᱡ ᱨᱮ ᱵᱟᱦᱟ ᱵᱚᱸᱜᱟᱨᱮ ᱟᱹᱰᱤ ᱨᱟᱹᱥᱠᱟᱹᱧ ᱵᱩᱡᱷᱟᱹᱣᱟ ᱱᱮᱛᱟᱨ ᱠᱚᱲᱟ ᱠᱩᱲᱤ ᱢᱟ ᱵᱟᱦᱟ ᱮᱱᱮᱡ ᱠᱚᱦᱚᱸ ᱡᱟᱦᱟᱸ ᱨᱮᱠᱚ ᱟᱸᱡᱚᱢᱮᱫ ᱠᱚᱣᱟᱧ ᱚᱸᱰᱮᱦᱚᱸ ᱥᱮᱱᱚᱜ ᱜᱤᱭᱟᱹᱧ ᱚᱱᱟ ᱠᱚᱨᱮᱧ ᱥᱮᱞᱮᱫᱚᱜᱼᱟ ᱚᱱᱟ ᱠᱚᱨᱮᱦᱚᱸᱧ ᱮᱱᱮᱡᱼᱟ ᱤᱧᱫᱩᱧ ᱜᱚᱲᱚᱢ ᱟᱭᱚ ᱠᱟᱱᱟ ᱛᱚ ᱟᱹᱰᱤ ᱤᱧᱟᱹᱜ ᱨᱟᱹᱥᱠᱟᱹ ᱢᱮᱱᱟᱜᱼᱟ ᱱᱮᱛᱟᱨ ᱜᱚᱲᱚᱢ ᱢᱟᱹᱭ ᱛᱮᱠᱚ ᱜᱚᱲᱚᱢ ᱵᱟᱹᱵᱩ ᱛᱮᱠᱚ ᱥᱟᱞᱟᱜ ᱤᱧᱦᱚᱸ ᱮᱱᱮᱡ ᱨᱟᱹᱥᱠᱟᱹᱧ ᱢᱮᱥᱟᱜ ᱜᱮᱭᱟ ᱤᱧᱦᱚᱸᱧ ᱚᱰᱳᱠ ᱜᱮᱭᱟ ᱱᱮᱛᱟᱨ ᱡᱟᱦᱟᱸ ᱨᱮᱠᱚ ᱮᱱᱮᱡ ᱥᱮᱨᱮᱧᱟ ᱚᱱᱟ ᱠᱚ ᱛᱟᱨᱟ ᱫᱚᱧ ᱠᱩᱥᱤᱭᱟᱜᱼᱟ ᱛᱟᱨᱟ ᱫᱚ ᱵᱟᱹᱧ ᱠᱩᱥᱤᱭᱟᱜᱼᱟ ᱥᱮᱫᱟᱭ ᱨᱮᱱᱟᱜ ᱞᱟᱜᱽᱬᱮ ᱮᱱᱮᱡ ᱵᱟᱦᱟ ᱮᱱᱮᱡ ᱥᱚᱦᱚᱨᱟᱭ ᱚᱱᱟᱠᱚ ᱟᱹᱰᱤ ᱨᱟᱹᱥᱠᱟᱹ ᱤᱧᱟᱹᱜ ᱢᱚᱱᱮᱨᱮ ᱡᱟᱦᱟᱸ ᱨᱮᱠᱚ ᱦᱩᱭᱩᱜᱼᱟ ᱚᱸᱰᱮᱧ ᱥᱮᱱᱚᱜ ᱜᱮᱭᱟᱧ ᱥᱮᱴᱮᱨᱚᱜ ᱜᱮᱭᱟ ᱱᱮᱛᱟᱨ ᱠᱚᱲᱟ ᱠᱩᱲᱤ ᱜᱚᱲᱚᱢ ᱢᱟᱹᱭ ᱜᱚᱲᱚᱢ ᱵᱟᱹᱵᱩ ᱠᱚ ᱩᱱᱠᱩ ᱥᱟᱞᱟᱜ ᱦᱚᱸᱧ ᱥᱮᱴᱮᱨ ᱜᱚᱫᱚᱜ ᱜᱮᱭᱟ ᱡᱟᱦᱟᱸᱨᱮ ᱮᱱᱮᱡ ᱠᱚ ᱮᱵᱚᱝ ᱥᱮᱨᱮᱧ ᱠᱚ ᱦᱩᱭᱩᱜᱼᱟ ᱚᱱᱟ ᱠᱚᱨᱮᱧ ᱥᱮᱞᱮᱫᱚᱜᱼᱟ ᱚᱱᱟ ᱠᱚᱨᱮ ᱠᱷᱚᱱᱟᱜ ᱦᱚᱸ ᱫᱟᱣᱤᱧ ᱦᱟᱛᱟᱣ ᱟᱹᱜᱩᱭᱟ ᱚᱱᱟ ᱠᱚ ᱡᱚᱛᱚᱜᱮ ᱚᱰᱳᱠᱚᱜᱼᱟ ᱮᱱᱮᱡ ᱠᱚᱠᱚ ᱮᱱᱮᱡ ᱠᱟᱱᱟ ᱤᱭᱩᱴᱩᱵᱽ ᱨᱮ ᱰᱤᱡᱮ ᱞᱟᱜᱽᱬᱮ ᱪᱮᱫ ᱞᱟᱜᱽᱬᱮ ᱠᱚ ᱧᱩᱛᱩᱢ ᱟᱠᱟᱫ ᱱᱮᱛᱟᱨᱟᱜᱼᱢᱟ ᱚᱱᱟ ᱠᱚᱨᱮ ᱚᱱᱟ ᱠᱚ ᱥᱮᱫᱟᱭᱟᱜ ᱜᱮ ᱡᱟᱹᱥᱛᱤ ᱫᱚ ᱠᱩᱥᱤ ᱫᱚ ᱢᱮᱱᱟᱜᱼᱟ ᱥᱮᱫᱟᱭ ᱞᱟᱜᱽᱬᱮ ᱮᱱᱮᱡ ᱥᱮᱫᱟᱭ ᱫᱚᱝ ᱮᱱᱮᱡ ᱚᱱᱟ ᱠᱚᱨᱮᱫᱚ ᱟᱞᱮ ᱫᱚᱞᱮ ᱢᱮᱥᱟᱜ ᱜᱮᱭᱟ ᱟᱞᱮ ᱫᱚᱞᱮ ᱥᱮᱞᱮᱫᱚᱜ ᱜᱮᱭᱟ ᱤᱧᱦᱚᱸ ᱚᱱᱟ ᱠᱚᱨᱮ ᱥᱮᱱ ᱠᱟᱛᱮ ᱫᱟᱣᱤᱧ ᱦᱟᱛᱟᱣ ᱟᱹᱜᱩᱭᱮᱫᱟ ᱚᱱᱠᱟᱜᱮ ᱱᱤᱛᱳᱜ ᱦᱚᱸ ᱨᱟᱹᱥᱠᱟᱹᱛᱤᱧ ᱢᱮᱱᱟᱜᱼᱟ ᱡᱮᱢᱚᱱ ᱜᱚᱲᱚᱢ ᱢᱟᱹᱭ ᱟᱨ ᱜᱚᱲᱚᱢ ᱵᱟᱹᱵᱩ ᱠᱚ ᱥᱟᱶ ᱤᱧᱟᱹᱜ ᱥᱮᱞᱮᱫ ᱠᱟᱛᱮ ᱮᱱᱮᱡ ᱥᱮᱨᱮᱧ ᱨᱟᱹᱥᱠᱟᱹ ᱨᱮᱫᱚᱧ ᱢᱮᱥᱟ ᱦᱤᱡᱩᱜ ᱠᱟᱱ ᱜᱮᱭᱟ